ᱤᱧᱟᱹᱜ ᱴᱚᱴᱷᱟ ᱨᱮ ᱠᱷᱮᱞᱳᱰ ᱦᱚᱲ ᱠᱚ ᱩᱱᱠᱩᱣᱟᱜ ᱠᱩᱠᱢᱩ ᱠᱷᱮᱹᱞ ᱠᱷᱮᱹᱞ ᱛᱮ ᱟᱹᱰᱤ ᱞᱮᱠᱟᱱᱟᱜ ᱪᱮᱞᱮᱧᱡᱽ ᱠᱚ ᱥᱟᱢᱟᱝ ᱫᱟᱨᱟᱢ ᱦᱩᱭᱩᱜ ᱠᱟᱱᱟ ᱠᱷᱮᱹᱞ ᱠᱷᱮᱞᱳᱰ ᱦᱚᱲ ᱠᱚ ᱞᱟᱹᱜᱤᱫ ᱠᱷᱮᱞᱳᱰ ᱞᱟᱹᱜᱤᱫ ᱡᱚᱛᱟ ᱢᱚᱡᱟ ᱦᱟᱛᱟᱣ ᱨᱮᱱᱟᱜ ᱠᱟᱹᱣᱰᱤ ᱠᱚ ᱵᱟᱝ ᱡᱩᱴᱟᱹᱜ ᱠᱟᱱᱟ ᱟᱨ ᱱᱟᱯᱟᱭ ᱥᱟᱺᱦᱤᱡ ᱠᱷᱮᱞᱳᱰ ᱡᱟᱭᱜᱟ ᱵᱟᱝ ᱠᱷᱟᱹᱛᱤᱨ ᱛᱮ ᱱᱟᱯᱟᱭ ᱛᱮᱦᱚᱸ ᱵᱟᱝ ᱠᱚ ᱠᱷᱮᱹᱞ ᱫᱟᱲᱮᱭᱟᱜ ᱠᱟᱱᱟ ᱡᱟᱦᱟᱸ ᱠᱚᱨᱮ ᱴᱩᱨᱱᱟᱢᱮᱱᱴ ᱠᱚ ᱦᱩᱭ ᱡᱟᱦᱟᱱ ᱚᱠᱛᱚ ᱦᱤᱡᱩᱜ ᱥᱮᱱᱚᱜ ᱦᱚᱸ ᱟᱹᱰᱤ ᱛᱮ ᱟᱹᱰᱤ ᱛᱮ ᱠᱚᱥᱴᱚᱜ ᱠᱟᱱᱟ ᱵᱟᱥ ᱥᱴᱮᱱ ᱥᱮᱱᱚᱜ ᱦᱚᱸ ᱟᱹᱰᱤ ᱥᱟᱺᱜᱤᱧ ᱜᱮᱭᱟ ᱟᱨ ᱵᱟᱥ ᱛᱮ ᱦᱤᱡᱩᱜ ᱥᱮᱱᱚᱜ ᱞᱟᱹᱜᱤᱫ ᱠᱟᱹᱣᱰᱤ ᱠᱚᱦᱚᱸ ᱵᱟᱝ ᱦᱩᱭ ᱦᱚᱫᱚᱜᱼᱟ ᱟᱨ ᱟᱞᱮ ᱠᱷᱮᱞᱳᱰ ᱠᱚ ᱞᱟᱹᱜᱤᱫ ᱠᱷᱳᱡᱽ ᱠᱚᱦᱚᱸ ᱥᱮ ᱪᱮᱪᱮᱫᱤᱭᱟᱹ ᱠᱚ ᱵᱟᱹᱱᱩᱜ ᱠᱚᱛᱮ ᱱᱟᱯᱟᱭ ᱛᱮ ᱵᱟᱝᱠᱚ ᱪᱮᱫ ᱫᱟᱲᱮᱭᱟᱜᱼᱟ